ᱦᱮᱞᱳ ᱚᱠᱚᱭ ᱠᱮᱵᱽ ᱰᱟᱭᱵᱷᱟᱨ ᱦᱮᱸ ᱤᱧ ᱥᱮᱢ ᱤᱧ ᱢᱮᱱᱮᱫᱼᱟ ᱮᱜ ᱟᱢᱟᱜ ᱜᱟᱹᱰᱤᱨᱮ ᱡᱟᱹᱱᱤᱡ ᱤᱧᱟᱹᱜ ᱢᱳᱵᱟᱭᱤᱞ ᱧᱩᱨ ᱛᱟᱦᱮ ᱠᱟᱱᱟ ᱦᱚᱭᱛᱳ ᱤᱧᱟᱹᱜ ᱚᱲᱟᱜ ᱦᱮᱡ ᱠᱟᱛᱮᱫ ᱧᱮᱞ ᱠᱮᱫᱟ ᱤᱧᱟᱹᱜ ᱢᱳᱵᱟᱭᱤᱞ ᱵᱟᱹᱱᱩᱜᱼᱟ ᱟᱨ ᱟᱢᱟᱜ ᱜᱟᱹᱰᱤ ᱠᱷᱚᱡ ᱯᱷᱮᱰ ᱠᱟᱛᱮᱫ ᱢᱟ ᱤᱧᱟᱹᱜ ᱚᱲᱟᱜ ᱜᱮ ᱦᱮᱡ ᱠᱟᱹᱱᱟᱹᱧ ᱧᱮᱞ ᱞᱟᱜᱟᱭ ᱢᱮᱥᱮ ᱢᱮᱱᱟᱜ ᱟᱥᱮ ᱵᱟᱹᱱᱩᱜᱼᱟ ᱦᱮᱸ ᱥᱤᱴ ᱞᱟᱛᱟᱨ ᱠᱚᱨᱮᱫ ᱧᱮᱞ ᱞᱟᱜᱟᱭ ᱢᱮᱥᱮ ᱚᱠᱚᱭ ᱠᱚ ᱯᱮᱥᱮᱧᱡᱟᱨᱮᱢ ᱫᱮᱡ ᱞᱮᱫ ᱠᱚᱣᱟ ᱟᱢᱟᱜ ᱫᱤᱥᱟᱹ ᱨᱮ ᱩᱱᱠᱩ ᱠᱚ ᱥᱚᱸᱜᱮ ᱡᱳᱜᱟᱡᱳᱜ ᱦᱟᱛᱟᱣ ᱢᱮ ᱯᱟᱥᱮᱡ ᱩᱱᱠᱩ ᱠᱚ ᱧᱟᱢ ᱛᱟᱱᱤᱡ ᱠᱟᱜ ᱠᱷᱟᱡ ᱦᱮᱸ ᱚᱸᱰᱮ ᱠᱷᱚᱡ ᱦᱮᱡ ᱠᱟᱛᱮᱫ ᱛᱤᱱᱟᱹᱜ ᱜᱟᱱ ᱤᱧ ᱥᱟᱛᱮ ᱦᱚᱸ ᱵᱟᱨ ᱦᱚᱲ ᱠᱤᱱ ᱛᱟᱦᱮᱸ ᱠᱟᱱᱟ ᱩᱱᱠᱤᱱ ᱚᱠᱟ ᱨᱮᱠᱤᱱ ᱛᱟᱦᱮᱸ ᱠᱟᱱᱟ ᱩᱱᱠᱤᱱ ᱫᱚ ᱟᱢᱜᱮᱢ ᱩᱯᱨᱩᱢ ᱠᱤᱱᱟ ᱦᱮᱸ ᱵᱟᱝᱠᱷᱟᱡ ᱜᱟᱹᱰᱤ ᱞᱟᱛᱟᱨ ᱠᱚᱨᱮᱜᱮ ᱧᱮᱞᱢᱮ ᱚᱠᱟ ᱠᱚᱨᱮ ᱦᱚᱭᱛᱳ ᱧᱩᱨᱦᱩ ᱛᱟᱦᱮᱸ ᱠᱟᱱᱟ ᱦᱮᱸ ᱩᱱᱠᱩ ᱠᱚᱣᱟᱜ ᱢᱳᱵᱟᱭᱤᱞ ᱱᱚᱢᱵᱚᱨ ᱢᱮᱱᱟᱜ ᱠᱷᱟᱡ ᱟᱢ ᱡᱳᱜᱟᱡᱳᱜᱽ ᱢᱮ ᱟᱨ ᱡᱳᱜᱟᱡᱳᱜᱽ ᱠᱟᱛᱮᱜ ᱤᱧ ᱵᱟᱰᱟᱭ ᱦᱚᱪᱚᱧ ᱢᱮ ᱪᱮᱫᱟᱜ ᱥᱮ ᱤᱧᱟᱹᱜ ᱢᱳᱵᱟᱭᱤᱞ ᱟᱹᱰᱤ ᱤᱱᱯᱳᱨᱴᱮᱱᱴ ᱡᱤᱱᱤᱥ ᱠᱟᱱ ᱛᱤᱧᱟ ᱢᱳᱵᱟᱭᱤᱞ ᱤᱧᱟᱹᱜ ᱢᱤᱫᱴᱮᱱ ᱜᱮᱭᱟ ᱟᱨ ᱢᱳᱵᱟᱭᱤᱞ ᱨᱮ ᱤᱧᱟᱜ ᱟᱭᱢᱟ ᱠᱤᱪᱷᱩ ᱰᱚᱠᱚᱢᱮᱱᱴ ᱠᱚ ᱢᱮᱱᱟᱜ ᱛᱤᱧᱟᱹ ᱥᱮᱸᱫᱽᱨᱟᱭ ᱢᱮ ᱳ ᱧᱟᱢ ᱠᱮᱫᱟᱢ ᱴᱷᱤᱠ ᱜᱮᱭᱟ ᱤᱧ ᱪᱟᱞᱟᱜ ᱠᱟᱱᱟ ᱠᱤᱪᱷᱩ ᱠᱷᱚᱱ ᱵᱷᱤᱛᱨᱤ ᱨᱮᱜᱮ ᱛᱟᱦᱮᱸ ᱦᱟᱛᱟᱲᱚᱜ ᱢᱮ ᱚᱸᱰᱮᱜᱮ ᱛᱤᱸᱜᱩᱱ ᱢᱮ ᱤᱧ ᱪᱟᱞᱟᱜ ᱠᱟᱱᱟ